ᱟᱸᱠᱟᱣ ᱚᱠᱛᱚ ᱡᱟᱸᱦᱟ ᱵᱳᱭ ᱠᱷᱚᱱ ᱵᱟ ᱧᱮᱞ ᱧᱮᱞᱛᱮ ᱵᱟᱝ ᱟᱸᱠᱟᱣ ᱞᱮᱠᱷᱟᱱ ᱵᱟᱝ ᱦᱳᱭᱚᱜᱼᱟ ᱡᱚᱠᱷᱚᱱ ᱜᱮ ᱟᱸᱠᱟᱣ ᱮᱢ ᱮᱦᱚᱵᱟ ᱛᱚᱠᱷᱚᱱ ᱢᱚᱱᱨᱮ ᱡᱟᱦᱟᱸ ᱪᱤᱛᱟᱹᱨ ᱦᱤᱡᱩᱜ ᱠᱟᱱᱟ ᱚᱱᱟ ᱜᱮ ᱟᱸᱠᱟᱣ ᱢᱮ ᱟᱨ ᱯᱩᱨᱟᱹ ᱢᱚᱱ ᱚᱸᱰᱮ ᱜᱮ ᱮᱢᱼᱢᱮ ᱟᱨ ᱦᱚᱸ ᱟᱸᱠᱟᱣ ᱟᱸᱠᱟᱣ ᱛᱮ ᱟᱹᱲᱤᱥ ᱞᱮᱱᱠᱷᱟᱱ ᱦᱚᱸ ᱵᱟᱝ ᱦᱩᱭᱩᱜᱼᱟ ᱟᱹᱲᱤᱥ ᱞᱮᱱᱠᱷᱟᱱ ᱜᱚᱴᱟ ᱪᱤᱛᱟᱹᱜᱮ ᱵᱟᱹᱲᱤᱡᱚᱜᱼᱟ ᱢᱤᱫᱴᱟᱱ ᱵᱷᱟᱜᱮ ᱠᱟᱹᱨᱤᱜᱚᱨ ᱦᱩᱭ ᱞᱟᱹᱜᱤᱫ ᱛᱮ ᱟᱢ ᱚᱱᱟ ᱠᱟᱹᱢᱤ ᱠᱩᱥᱤᱭᱟᱜ ᱦᱩᱭᱩᱜ ᱛᱟᱢᱟ ᱚᱱᱟᱜᱮ ᱟᱢ ᱪᱟᱨᱪᱟᱣ ᱤᱫᱤ ᱦᱩᱭᱩᱜ ᱛᱟᱢᱟ